ᱤᱧ ᱫᱚ ᱢᱮᱨᱚᱢ ᱤᱝ ᱫᱚᱦᱚ ᱚᱠᱟᱜ ᱠᱚᱣᱟ ᱫᱚᱥ ᱵᱟᱨᱚᱴᱤ ᱟᱫᱚ ᱩᱱᱠᱩ ᱫᱚ ᱤᱭᱟᱹ ᱥᱮᱫ ᱟᱲᱟᱜ ᱞᱟ ᱜᱤᱫ ᱛᱮ ᱫᱚ ᱚᱲᱟᱜ ᱨᱮᱱ ᱦᱚᱲ ᱠᱚᱦᱚ ᱢᱟᱱᱮ ᱮᱴᱟᱜ ᱦᱚᱲ ᱫᱚ ᱵᱟᱝ ᱫᱚᱦᱚ ᱦᱩᱭᱩ ᱠᱟᱱᱟ ᱚᱲᱟᱜ ᱨᱮᱱ ᱦᱚᱲ ᱜᱮ ᱟᱫᱚ ᱤᱭᱟᱹ ᱭᱟ ᱤᱞ ᱡᱚᱫᱤ ᱵᱟ ᱧ ᱛᱟᱦᱮᱞᱮᱱᱟ ᱩᱱᱠᱩ ᱠᱚᱠᱚ ᱟᱲᱟ ᱠᱚᱣᱟ ᱠᱤᱝᱵᱟ ᱫᱟᱜ ᱡᱟ ᱯᱩᱫ ᱫᱚ ᱠᱟ ᱴᱤᱡ ᱚᱥᱩᱵᱤᱫᱦᱟ ᱫᱚ ᱦᱩᱭᱩᱜᱼᱟ ᱠᱤᱱᱛᱩ ᱛᱳᱵᱩ ᱨᱮᱦᱚᱸ ᱤᱭᱟᱹ ᱟᱞᱮ ᱯᱟᱞᱟ ᱠᱚᱞᱮ ᱜᱮᱫ ᱟ ᱜᱩ ᱟᱠᱳᱭᱟ ᱟᱨ ᱞᱮ ᱟᱠᱟ ᱠᱚᱣᱟ ᱟᱨ ᱡᱚᱫᱤ ᱠᱤᱲᱢᱤ ᱢᱤᱲᱢᱤ ᱠᱚᱭᱟ ᱠᱚ ᱩᱱ ᱫᱚ ᱨᱟᱱ ᱞᱟᱹᱜᱩᱭᱟ ᱠᱳᱭᱟ ᱡᱚᱢ ᱦᱚᱪᱚ ᱠᱚᱭᱟᱞᱮ ᱟᱨ ᱡᱮᱢᱚᱱ ᱟᱞᱚᱠᱚ ᱨᱚᱜᱟ ᱢᱟ ᱚᱱᱟ ᱞᱟ ᱜᱤᱫ ᱛᱮ ᱫᱚ ᱨᱟᱱ ᱞᱮ ᱟ ᱜᱩ ᱟᱠᱚᱭᱟ ᱴᱷᱤᱠ ᱴᱦᱟᱠ ᱚᱠᱚᱭ ᱡᱚᱢᱮᱫᱟᱭ ᱥᱮ ᱵᱟᱭᱡᱚᱢᱫᱟ ᱟᱨ ᱩᱱᱩᱠᱩ ᱞᱟ ᱜᱤᱫ ᱫᱚ ᱜᱚᱲᱟ ᱞᱮ ᱡᱩᱫ ᱠᱟᱜᱼᱟ ᱫᱤᱱ ᱜᱮ ᱥᱟᱯᱷᱟ ᱥᱟ ᱯᱦᱤᱭᱟ ᱚᱱᱟ ᱜᱚᱲᱟ ᱫᱚ ᱢᱟᱱᱮ ᱫᱤᱱ ᱜᱮ ᱡᱚᱜ ᱥᱟᱯᱟ ᱦᱩᱭᱩᱜ ᱟ ᱟᱨ ᱜᱮᱰᱮ ᱠᱚᱦᱚ ᱢᱮᱱᱟᱜ ᱠᱚ ᱛᱟᱞᱮᱭᱟ ᱰᱟ ᱝᱨᱤ ᱦᱚ ᱢᱮᱱᱟᱜ ᱠᱚ ᱛᱟᱞᱮᱭᱟ ᱰᱟ ᱝᱨᱤ ᱦᱚ ᱚᱱᱠᱟᱜᱮ ᱟᱨᱩᱜ ᱠᱚᱣᱟᱞᱮ ᱢᱟᱡᱷᱮ ᱢᱚᱫᱽᱫᱷᱮᱨᱮ ᱛᱟᱨᱯᱚᱨ ᱮᱢ ᱟᱛᱤᱝ ᱞᱮ ᱤᱫᱤ ᱠᱚᱭᱟ ᱟᱛᱤᱝ ᱤᱫᱤ ᱠᱚᱭᱟ ᱛᱟᱨᱯᱚᱨᱮ ᱡᱚᱫᱤ ᱵᱟᱹᱧ ᱛᱟᱦᱮᱱᱟ ᱚᱱᱠᱟ ᱜᱮ ᱟᱨᱳ ᱚᱲᱟᱜ ᱨᱮᱱ ᱦᱚᱲ ᱠᱚᱠᱚ ᱤᱫᱤ ᱠᱚᱣᱟ ᱦᱮᱡ ᱠᱟᱛᱮ ᱫᱚ ᱛᱚᱞ ᱠᱮᱜ ᱠᱚᱭᱟᱞᱮ ᱛᱟᱨ ᱯᱚᱨᱮ ᱜᱷᱟ ᱜᱦᱟᱸᱥ ᱠᱷᱚᱞ ᱦᱚᱞᱮ ᱤᱨ ᱟ ᱜᱩᱣᱟ ᱠᱚᱣᱟ ᱜᱷᱟᱸᱥ ᱠᱚᱠᱚ ᱡᱚᱢᱟ ᱠᱤᱱᱜᱵᱟ ᱜᱷᱟᱸᱥ ᱡᱮ ᱦᱤᱞᱳ ᱵᱟᱞᱮ ᱤᱨ ᱫᱟᱲᱮᱭᱟ ᱩᱱ ᱫᱚ ᱠᱷᱚᱲᱞᱮ ᱜᱮᱫ ᱟᱠᱚᱣᱟ ᱜᱮᱫ ᱠᱟᱛᱮ ᱰᱟᱵᱟ ᱨᱮᱞᱮ ᱮᱢᱟ ᱠᱚᱣᱟ ᱩᱱᱠᱩ ᱞᱟ ᱜᱤᱫ ᱦᱚ ᱜᱚᱲᱟᱞᱮ ᱡᱩᱫ ᱠᱟᱫᱟ ᱟᱨ ᱜᱮᱰᱮ ᱦᱚ ᱜᱮᱫᱮ ᱫᱚ ᱢᱤᱫ ᱫᱷᱟᱨᱮ ᱨᱮᱞᱮ ᱤᱭᱟᱹ ᱠᱟᱜ ᱠᱚᱣᱟ ᱪᱟᱹᱲᱤ ᱠᱟᱜ ᱠᱚᱣᱟ ᱩᱱ ᱠᱩ ᱦᱚ ᱫᱟᱜ ᱢᱟᱱᱮ ᱫᱟ ᱨᱮ ᱪᱷᱟᱨᱟ ᱜᱮᱰᱮ ᱫᱚ ᱵᱟᱠᱚ ᱵᱟᱝ ᱤᱭᱟᱹ ᱫᱟᱲᱮᱭᱟᱜᱼᱟ ᱛᱟᱦᱚᱞᱮ ᱩᱱᱠᱩ ᱢᱮᱴᱴᱟᱝ ᱦᱚᱯᱚᱱ ᱧᱚᱜ ᱰᱚᱵᱦᱟ ᱵᱮᱱᱟᱣ ᱠᱟᱛᱮ ᱟᱞᱮᱥᱮᱱ ᱫᱚ ᱟᱨ ᱚᱱᱠᱟ ᱤᱭᱟᱹ ᱫᱟᱜ ᱫᱚ ᱵᱟ ᱱᱩ ᱟᱛᱚ ᱡᱮ ᱥᱮᱬᱟ ᱥᱮᱬᱟ ᱵᱟᱸᱫᱽ ᱢᱮᱱᱟᱜ ᱟᱥᱮ ᱪᱮᱫ ᱚᱱᱠᱟᱛᱚ ᱵᱟ ᱱᱩᱜᱼᱟ ᱚᱱᱟ ᱠᱷᱟᱹᱛᱤᱨ ᱛᱮ ᱰᱳᱵᱷᱟᱜ ᱞᱮ ᱡᱩᱫ ᱟᱠᱚᱣᱟ ᱚᱱᱟᱨᱮ ᱫᱟᱜ ᱞᱮ ᱫᱩᱞ ᱟᱠᱚᱣᱟ ᱟᱨ ᱵᱚᱨᱥᱟ ᱫᱤᱱ ᱫᱚ ᱚᱱᱟ ᱠᱷᱮᱛ ᱠᱚᱨᱮ ᱫᱟᱜ ᱛᱳᱢᱵᱟᱜᱼᱟ ᱥᱮ ᱤᱭᱟᱹ ᱠᱚᱨᱮ ᱚᱱᱟ ᱠᱚᱨᱮ ᱠᱚ ᱪᱟᱞᱟᱜ ᱛᱮᱠᱚ ᱛᱳᱯᱳᱜᱼᱟ ᱟᱨ

ᱫᱚ ᱢᱚᱴᱟ ᱢᱚᱴᱤ ᱡᱚᱫᱤ ᱵᱟ ᱜᱤ ᱪᱟᱨᱟᱢ ᱞᱮ ᱡᱚᱛᱚᱱ ᱠᱚᱣᱟ ᱥᱮ ᱫᱤᱱ ᱢᱟᱱᱮ ᱟᱞᱳ ᱞᱟᱣᱤᱠ ᱠᱷᱟᱹᱞᱤ ᱛᱟᱠᱚ ᱢᱟ ᱚᱱᱠᱟ ᱨᱚᱠᱚᱢ ᱞᱮ ᱡᱚᱛᱳᱱ ᱠᱚᱣᱟ ᱡᱮᱢᱚᱱ ᱢᱟᱱᱮ ᱟᱲᱟᱜ ᱜᱮ ᱠᱚᱣᱟᱞᱮ ᱟ ᱨᱩᱵ ᱠᱚᱭᱟᱞᱮ ᱛᱟᱨᱯᱚᱨᱮ ᱡᱟᱢᱯᱟ ᱠᱚᱣᱟᱞᱮ ᱡᱮᱢᱚᱱ ᱡᱟᱷᱟᱭ ᱠᱚᱠᱚ ᱦᱚᱯᱚᱱᱚᱜᱼᱟ ᱜᱟ ᱭ ᱠᱚ ᱩᱱᱠᱩ ᱫᱚ ᱤᱭᱟ ᱞᱮ ᱞᱳᱵᱳᱜ ᱥᱟᱶᱛᱮ ᱚᱱᱟ ᱤᱭᱟ ᱞᱮ ᱜᱷᱟᱴᱟ ᱟᱠᱚᱣᱟ ᱟᱨ ᱠᱤ ᱪᱟᱣᱞᱮ ᱥᱟᱶ ᱛᱮ ᱠᱚ ᱢᱟᱱᱮ ᱡᱟᱦᱟ ᱵᱟᱡᱟᱨ ᱨᱮ ᱚᱱᱟ ᱜᱩᱲᱟ ᱤᱭᱟ ᱪᱮᱫ ᱠᱚ ᱧᱟᱢᱚᱜᱼᱟ ᱦᱚᱞᱚᱝ ᱠᱚ ᱚᱱᱟᱠᱚᱛᱮ ᱞᱮ ᱟᱨᱠᱤ ᱞᱮ ᱥᱤᱯᱤᱢ ᱠᱚᱛᱮᱞᱮ ᱟᱨ ᱞᱮ ᱮᱢᱟ ᱠᱚᱣᱟ ᱤᱱᱟ ᱠᱷᱟᱱ ᱛᱳᱣᱟ ᱦᱚ ᱵᱷᱟᱜᱮ ᱦᱩᱭᱩᱜᱼᱟ ᱟᱨ ᱰᱟ ᱝᱨᱤ ᱠᱚᱦᱚ ᱚᱱᱠᱟᱞᱮ ᱡᱚᱛᱚᱱ ᱠᱚᱣᱟ ᱰᱟ ᱝᱨᱤ ᱟᱜ ᱫᱚ ᱢᱚᱴᱟ ᱢᱚᱴᱤ ᱥᱟᱵ ᱢᱮ ᱚᱠᱚᱭ ᱠᱚ ᱡᱚᱫᱤ ᱚᱱᱠᱟ ᱥᱮᱬᱟ ᱰᱟᱝᱨᱟ ᱠᱚ ᱦᱩᱭᱩᱜ ᱮᱱ ᱛᱟᱦᱚᱞᱮ ᱫᱚ ᱢᱚᱴᱟ ᱢᱚᱴᱤ ᱫᱟᱢ ᱫᱚ ᱵᱟᱜᱮ ᱞᱮ ᱧᱟᱢᱟ ᱡᱮᱢᱚᱱ ᱡᱚᱲᱟ ᱡᱟᱦᱟᱭ ᱞᱮ ᱥᱤ ᱯᱟ ᱨᱠᱟ ᱠᱟᱜ ᱠᱚᱣᱟ ᱩᱱᱠᱩ ᱫᱚ ᱢᱚᱴᱟ ᱢᱚᱴᱤ

ᱛᱟᱦᱚᱞᱮ ᱡᱚᱫᱤ ᱟ ᱞᱤᱧ ᱠᱟ ᱴᱤᱡ ᱨᱮ ᱵᱟ ᱞᱤᱧ ᱟᱠᱷᱨᱤᱧ ᱠᱚᱣᱟ ᱥᱮᱬᱟ ᱧᱚᱜ ᱠᱟᱛᱮ ᱞᱤᱧ ᱟᱠᱷᱨᱤᱧ ᱠᱚᱣᱟ ᱛᱟᱦᱚᱞᱮ ᱵᱤᱥᱤ ᱴᱟᱠᱟ ᱞᱤᱧ ᱧᱟᱢᱫᱟ ᱚᱠᱟ ᱫᱚ ᱚᱠᱚᱭ ᱫᱚ ᱧᱮᱞ ᱵᱤᱧ ᱡᱚᱫᱤ ᱚᱱᱠᱟᱱ ᱠᱚ ᱥᱤ ᱡᱚᱫᱤ ᱞᱤᱧ ᱩᱛᱨᱟ ᱣ ᱦᱚᱪᱚ ᱫᱟᱲᱮᱭᱟ ᱠᱚᱣᱟ ᱛᱟᱦᱚᱞᱮ ᱩᱱᱠᱩ ᱫᱚ ᱢᱚᱴᱟ ᱢᱚᱴᱤ ᱥᱟᱵ ᱵᱤᱧ ᱱᱚᱣᱟ